ᱤᱧᱟᱹᱜ ᱴᱚᱴᱷᱟ ᱨᱮᱭᱟᱜ ᱦᱚᱲᱢᱚ ᱥᱟᱶᱟᱨ ᱵᱚᱱᱫᱮᱡᱽ ᱨᱮ ᱦᱟᱹᱞᱤ ᱠᱤᱪᱷᱩ ᱩᱛᱱᱟᱹᱣ ᱟᱠᱟᱱ ᱥᱟᱛᱟᱢ ᱵᱟᱨᱮᱛᱮ ᱠᱟᱛᱷᱟ ᱫᱚ ᱦᱩᱭᱩᱜ ᱠᱟᱱᱟ ᱮᱸᱜ ᱟᱞᱮ ᱱᱚᱸᱰᱮ ᱦᱚᱥᱯᱤᱴᱟᱞ ᱨᱮ ᱱᱮᱛᱟᱨ ᱟᱹᱰᱤ ᱵᱷᱟᱜᱮ ᱵᱷᱟᱜᱮ ᱟᱜ ᱰᱟᱠᱛᱟᱨ ᱠᱚ ᱱᱤᱭᱳᱜᱽ ᱠᱟᱜ ᱠᱚᱣᱟ ᱡᱟᱛᱮ ᱡᱟᱛᱮ ᱡᱚᱛᱚ ᱦᱚᱲ ᱵᱷᱟᱞᱮᱛᱮ ᱱᱟᱯᱟᱭ ᱛᱮ ᱛᱟᱦᱮ ᱛᱟᱦᱮᱸ ᱫᱟᱲᱮᱭᱟᱜᱼᱟᱞᱮ ᱡᱟᱦᱟᱸᱭᱟᱜ ᱡᱟᱦᱟᱱᱟᱜ ᱦᱳᱭ ᱞᱮᱱᱠᱷᱟᱱ ᱡᱳᱫᱤᱭᱳ ᱡᱟᱦᱟᱱᱟᱜ ᱦᱚᱭᱳᱜᱼᱟ ᱱᱚᱰᱮ ᱟᱹᱰᱤ ᱵᱷᱟᱜᱮ ᱵᱮᱵᱚᱥᱛᱷᱟ ᱢᱮᱱᱟᱜᱼᱟ ᱨᱟᱱ ᱠᱚ ᱨᱮᱱᱟᱜ ᱡᱚᱛᱚ ᱠᱤᱪᱷᱩ ᱨᱮᱱᱟᱜ ᱜᱮ ᱵᱮᱵᱚᱥᱛᱷᱟ ᱢᱮᱱᱟᱜᱼᱟ ᱛᱚ ᱡᱟᱦᱟᱱᱟᱜ ᱦᱩᱭ ᱞᱮᱱᱠᱷᱟᱱ ᱥᱚᱸᱜᱮ ᱥᱚᱸᱜᱮᱛᱮ ᱡᱟᱦᱟᱱᱟᱜ ᱦᱩᱭ ᱞᱮᱱᱠᱷᱟᱱ ᱴᱷᱤᱠ ᱦᱚᱸᱠᱚ ᱴᱷᱤᱠᱚᱜ ᱠᱟᱱ ᱜᱮᱭᱟ ᱡᱟᱛᱮ ᱡᱚᱛᱚ ᱦᱚᱲ ᱵᱷᱟᱜᱮ ᱠᱚ ᱛᱟᱦᱮᱸᱱ ᱢᱟ ᱱᱟᱯᱟᱭ ᱠᱚ ᱛᱟᱦᱮᱸᱱ ᱢᱟ ᱚᱱᱟ ᱠᱷᱟᱹᱛᱤᱨ ᱛᱮ ᱥᱚᱨᱠᱟᱨ ᱯᱚᱫᱚᱠᱷᱮᱯ ᱦᱚᱸᱠᱚ ᱦᱟᱛᱟᱣᱫᱟ